ᱥᱟᱱᱟᱢᱟᱜ ᱟᱵᱚ ᱱᱚᱣᱟ ᱤᱭᱟᱹ ᱠᱚ ᱡᱮ ᱦᱚᱲᱢᱚ ᱠᱚ ᱯᱷᱤᱴᱱᱮᱥ ᱫᱚᱦᱚ ᱞᱟᱹᱜᱤᱫ ᱛᱮᱫᱚ ᱯᱟᱭᱨᱟ ᱫᱚ ᱢᱤᱫᱴᱟᱝ ᱟᱹᱰᱤ ᱢᱟᱨᱟᱝ ᱵᱮᱭᱟᱢ ᱠᱟᱱᱟ ᱦᱚᱲᱢᱚ ᱠᱚ ᱯᱷᱩᱨᱛᱤ ᱟᱨ ᱯᱷᱤᱴᱤᱝ ᱫᱚᱦᱚ ᱞᱟᱹᱜᱤᱫ ᱛᱮᱫᱚ ᱫᱟᱹᱲ ᱫᱚᱱ ᱦᱚᱸ ᱢᱤᱫᱴᱟᱝ ᱟᱵᱚᱣᱟᱜ ᱟᱹᱰᱤ ᱡᱟᱹᱨᱩᱲᱤ ᱠᱟᱱᱟ ᱱᱚᱣᱟ ᱠᱚ ᱴᱷᱤᱠ ᱫᱚᱦᱚᱭ ᱞᱟᱹᱜᱤᱫ ᱯᱟᱭᱨᱟ ᱠᱚ ᱟᱨ ᱫᱟᱹᱲ ᱫᱚᱱ ᱠᱚ ᱱᱤᱦᱟᱹᱛᱤ ᱫᱚᱨᱠᱟᱨ ᱛᱟᱵᱚᱱ ᱟᱫᱚ ᱯᱟᱭᱨᱟ ᱫᱚ ᱞᱮᱱᱠᱷᱟᱱ ᱟᱵᱚ ᱦᱚᱲᱢᱚ ᱨᱮᱱᱟᱜ ᱡᱚᱛᱚ ᱟᱡᱟᱨ ᱵᱤᱢᱟᱨᱮ ᱥᱟᱦᱟᱭᱟ ᱯᱟᱭᱨᱟ ᱞᱮᱱᱠᱷᱟᱱ ᱟᱵᱚ ᱦᱩᱭᱩᱜ ᱠᱟᱱᱟ ᱵᱟᱛᱚ ᱠᱚ ᱟᱨ ᱥᱟᱦᱟᱥ ᱵᱤᱢᱟᱨ ᱠᱚ ᱦᱚᱲᱢᱚ ᱠᱚ ᱯᱷᱩᱨᱛᱤ ᱫᱚᱦᱚᱭᱟᱭ ᱟᱨ ᱱᱚᱣᱟ ᱠᱚ ᱟᱵᱚ ᱴᱷᱮᱱ ᱠᱷᱚᱱ ᱵᱟᱹᱭ ᱵᱟᱹᱭᱛᱮ ᱥᱟᱦᱟᱜᱼᱟ ᱮᱱᱠᱷᱟᱱ ᱞᱟᱡ ᱠᱚ ᱦᱚᱸ ᱚᱡᱷᱲᱟᱜᱼᱟ ᱚᱱᱠᱟᱜᱮ ᱟᱵᱚ ᱱᱚᱣᱟ ᱠᱚᱫᱚ ᱱᱤᱦᱟᱹᱛᱤ ᱟᱵᱚ ᱫᱚᱦᱚ ᱠᱟᱜ ᱫᱚᱨᱠᱟᱨ ᱟᱨ ᱦᱚᱲᱢᱚ ᱠᱚ ᱴᱷᱤᱠ ᱫᱚᱦᱚ ᱞᱟᱹᱜᱤᱫ ᱟᱵᱚ ᱱᱤᱦᱟᱹᱛᱤ ᱥᱮᱛᱟᱜ ᱟᱹᱭᱩᱵ ᱫᱚ ᱛᱟᱲᱟᱢ ᱵᱟᱲᱟ ᱧᱚᱜᱼᱟ ᱫᱟᱹᱲ ᱵᱟᱲᱟ ᱧᱚᱜᱟ ᱟᱨ ᱵᱚ ᱯᱟᱭᱨᱟ ᱧᱚᱜᱼᱟ ᱮᱱᱠᱷᱟᱱ ᱫᱚ ᱦᱚᱲᱢᱚ ᱨᱮᱱᱟᱜ ᱡᱟᱦᱟᱸ ᱜᱮ ᱵᱤᱢᱟᱨ ᱡᱚᱛᱚ ᱥᱟᱦᱟᱜ ᱛᱟᱵᱚᱱᱟ ᱱᱚᱣᱟ ᱵᱟᱛ ᱠᱚ ᱟᱨ ᱱᱚᱜᱼᱚᱸᱭ ᱱᱚᱣᱟ ᱦᱩᱭᱩᱜ ᱠᱟᱱᱟ ᱟᱨ ᱛᱤ ᱡᱟᱸᱜᱟ ᱨᱮᱱᱟᱜ ᱞᱟᱸᱜᱟ ᱦᱟᱹᱥᱩ ᱚᱱᱟ ᱠᱚ ᱡᱚᱛᱚ ᱪᱟᱵᱟᱜ ᱛᱟᱵᱚᱱᱟ ᱟᱨ ᱟᱵᱚ ᱱᱚᱜᱼᱚᱸᱭ ᱥᱟᱦᱟᱥ ᱵᱤᱢᱟᱨ ᱡᱟᱦᱟᱸ ᱵᱚ ᱢᱮᱱᱮᱜᱼᱟ ᱱᱚᱣᱟ ᱫᱚ ᱯᱩᱨᱟᱹ ᱥᱟᱦᱟ ᱩᱛᱟᱹᱨᱚᱜᱼᱟ